ᱟᱞᱮ ᱟᱞᱮ ᱯᱚᱱᱚᱛ ᱨᱮᱫᱚ ᱛᱤᱨᱞᱟᱹ ᱠᱚ ᱢᱟᱱᱮ ᱜᱚᱲᱚ ᱫᱚ ᱥᱚᱨᱠᱟᱨ ᱥᱮᱫ ᱠᱷᱚᱡ ᱱᱤᱛᱚᱜ ᱫᱚ ᱟᱹᱰᱤ ᱠᱤᱪᱷᱩ ᱜᱮᱠᱚ ᱧᱟᱢ ᱟᱠᱟᱫᱟ ᱡᱮᱢᱚᱱ ᱯᱨᱚᱠᱚᱞᱯᱚ ᱠᱚ ᱩᱰᱩᱠ ᱟᱠᱟᱱᱟ ᱡᱮᱢᱚᱱ ᱠᱚᱱᱱᱟᱥᱨᱤ ᱥᱤᱠᱠᱷᱟᱥᱨᱤ ᱟᱨᱚ ᱚᱱᱮᱠ ᱠᱤᱪᱷᱩ ᱯᱨᱚᱠᱚᱞᱯᱚ ᱢᱮᱱᱟᱜᱼᱟ ᱧᱟᱢ ᱠᱟᱫᱟ ᱠᱚ ᱱᱤᱛ ᱫᱚ ᱱᱤᱛᱚᱜ ᱫᱚ ᱥᱚᱨᱠᱟᱨᱤ ᱥᱮᱫ ᱠᱷᱚᱱ ᱢᱟᱱᱮ ᱥᱟᱦᱟᱡᱡᱚ ᱠᱚ ᱧᱟᱢᱮᱫᱛᱮ ᱱᱤᱛᱚᱜ ᱫᱚ ᱡᱚᱛᱚ ᱠᱚᱜᱮ ᱠᱚ ᱯᱟᱲᱦᱟᱜ ᱠᱟᱱᱟ ᱥᱩᱡᱚᱜᱽ ᱥᱩᱵᱤᱫᱷᱟ ᱧᱟᱢᱚᱜ ᱠᱟᱱᱛᱮ

ᱱᱤᱛᱚᱜ ᱫᱚ ᱢᱟᱱᱮ ᱥᱚᱨᱠᱟᱨ ᱥᱮᱫᱛᱮ ᱥᱩᱡᱚᱜᱽ ᱥᱩᱵᱤᱫᱷᱟ ᱠᱟᱛᱮᱜ ᱡᱚᱛᱚ ᱠᱤᱪᱷᱩᱜᱮ ᱪᱮᱫᱟᱜ ᱥᱮ ᱵᱳᱭ ᱠᱷᱟᱛᱟ ᱠᱷᱚᱱ ᱦᱚᱸ ᱛᱟᱯ ᱵᱚᱭ ᱠᱷᱟᱛᱟ ᱠᱷᱚᱱ ᱢᱟᱱᱮ ᱟᱨ ᱞᱟᱦᱟ ᱛᱮᱫᱚ ᱵᱟᱝᱠᱚ ᱵᱟᱠᱚ ᱯᱟᱲᱦᱟᱣ ᱫᱟᱲᱮᱭᱟᱜ ᱠᱟᱱ ᱛᱟᱦᱮᱸᱜ ᱛᱚ ᱵᱳᱭ ᱠᱚ ᱵᱳᱭ ᱯᱚᱛᱨᱚ ᱠᱚ ᱠᱤᱨᱤᱧ ᱵᱟᱠᱚ ᱫᱟᱲᱮᱭᱟᱜ ᱠᱟᱱ ᱛᱟᱦᱮᱸᱜ ᱛᱟᱨᱯᱚᱨᱮ ᱰᱨᱮᱥ ᱠᱚ ᱠᱤᱨᱤᱧ ᱵᱟᱠᱚ ᱫᱟᱲᱮᱭᱟᱜ ᱠᱟᱱ ᱛᱟᱦᱮᱱᱟ ᱚᱱᱟ ᱱᱤᱛᱚᱜ ᱫᱚ ᱥᱩᱡᱚᱜᱽ ᱥᱩᱵᱤᱫᱷᱟ ᱧᱟᱢ ᱠᱟᱛᱮᱜ ᱫᱚ ᱢᱟᱱᱮ ᱟᱹᱰᱤ ᱜᱚᱴᱟᱝ ᱜᱮᱠᱚ ᱯᱟᱲᱦᱟᱜ ᱠᱟᱱᱟ ᱡᱚᱛᱚ ᱠᱤᱪᱷᱩ ᱰᱨᱮᱥ ᱵᱳᱭ ᱯᱚᱛᱨᱚ ᱛᱟᱨᱯᱚᱨᱮ ᱥᱟᱭᱠᱮᱞ ᱠᱚᱦᱚᱸ ᱱᱤᱛᱚᱝ ᱫᱚ ᱮᱢᱚᱜ ᱠᱟᱱᱟ ᱟᱨ ᱮᱢ ᱠᱟᱱᱟᱭ ᱮᱢᱚᱜ ᱠᱟᱱᱟᱭ ᱟᱨ ᱱᱚᱣᱟ ᱞᱚᱠᱰᱟᱣᱩᱱ ᱨᱮᱫᱚ ᱠᱞᱟᱥ ᱠᱚ ᱵᱟᱝ ᱦᱩᱭᱩᱜ ᱠᱟᱱ ᱛᱟᱦᱮᱱᱟ ᱞᱟᱹᱭᱛᱮ ᱱᱤᱛᱚᱜ ᱫᱚ ᱚᱱᱞᱟᱭᱤᱱᱛᱮ ᱠᱞᱟᱥ ᱦᱩᱭᱩᱜ ᱞᱟᱹᱜᱤᱫ ᱯᱷᱚᱱ ᱠᱚᱦᱚᱸᱭ ᱮᱢ ᱠᱟᱱᱟ ᱱᱤᱛᱚᱝ ᱫᱚ ᱥᱩᱡᱳᱜᱽ ᱥᱩᱵᱤᱫᱷᱟ ᱧᱟᱢᱚᱜ ᱠᱟᱱ ᱜᱮᱭᱟ ᱟᱨ ᱚᱱᱟ ᱠᱟᱹᱭᱛᱮ ᱱᱤᱛᱚᱜ ᱫᱚ ᱚᱞᱚᱜ ᱯᱟᱲᱦᱟᱜ ᱫᱚ ᱡᱚᱛᱚ ᱠᱚᱜᱮ ᱠᱚ ᱚᱞᱚᱜ ᱯᱟᱲᱦᱟᱜ ᱠᱟᱱᱟ ᱠᱚᱨᱟᱣ ᱮᱫᱟᱠᱚ ᱱᱤᱛᱚᱜ ᱫᱚ ᱡᱚᱛᱚ ᱠᱚᱜᱮ ᱚᱞᱚᱜ ᱯᱟᱲᱦᱟᱣ ᱨᱮᱱᱟᱜ ᱢᱟᱱᱮ ᱥᱟᱦᱟᱡᱡᱚ ᱧᱟᱢᱚᱜ ᱠᱟᱱᱛᱮ ᱚᱞᱚᱜ ᱯᱟᱲᱦᱟᱜ ᱦᱚᱸ ᱥᱟᱱᱟᱭᱮᱫ ᱠᱚᱣᱟ